ᱢᱤᱫᱫᱤᱱ ᱟᱹᱭᱩᱵᱽ ᱚᱠᱛᱚ ᱦᱳᱥᱴᱮᱞ ᱨᱮ ᱫᱟᱠᱟ ᱩᱛᱩᱧ ᱤᱥᱤᱱᱮᱫ ᱠᱟᱱ ᱛᱟᱦᱮᱸᱱᱟ ᱮᱱᱦᱤᱞᱳᱜ ᱫᱚ ᱵᱷᱮᱱᱰᱤ ᱟᱨ ᱟᱹᱞᱩᱧ ᱩᱛᱩ ᱞᱮᱫᱟ ᱩᱛᱩ ᱠᱚ ᱪᱚᱸᱫᱟ ᱵᱟᱲᱟ ᱠᱟᱛᱮᱫ ᱮᱴᱟᱜ ᱢᱤᱫᱴᱮᱱ ᱨᱩᱢ ᱨᱮ ᱜᱟᱛᱮ ᱠᱚ ᱥᱟᱶ ᱜᱟᱞᱢᱟᱨᱟᱣ ᱞᱟᱹᱜᱤᱫ ᱤᱧ ᱪᱟᱞᱟᱣᱮᱱᱟ ᱜᱟᱞᱢᱟᱨᱟᱣ ᱤᱧ ᱯᱟᱱᱛᱮᱭᱮᱱ ᱠᱷᱟᱱ ᱢᱤᱫ ᱜᱷᱟᱹᱲᱤ ᱛᱟᱭᱚᱢ ᱜᱟᱞᱢᱟᱨᱟᱣ ᱫᱚ ᱟᱹᱰᱤ ᱟᱸᱴᱜᱮ ᱡᱚᱢᱠᱟᱣ ᱮᱱᱟ ᱜᱟᱞᱢᱟᱨᱟᱣ ᱡᱚᱢᱠᱟᱣ ᱮᱱ ᱛᱮ ᱩᱛᱩᱧ ᱪᱚᱸᱫᱟ ᱠᱟᱜ ᱚᱱᱟ ᱫᱩᱧ ᱦᱤᱲᱤᱧ ᱠᱮᱫᱟ ᱤᱧᱟᱹᱜ ᱵᱮ ᱫᱤᱥᱟᱹ ᱛᱮᱜᱮ ᱟᱹᱰᱤ ᱜᱷᱟᱹᱲᱤᱡ ᱛᱟᱭᱚᱢ ᱡᱚᱠᱷᱚᱱ ᱫᱟᱠᱟᱭ ᱚᱲᱟᱜ ᱛᱮᱧ ᱦᱮᱡ ᱮᱱᱟ ᱛᱚᱠᱷᱚᱱᱤᱧ ᱧᱮᱞ ᱮᱫᱟ ᱩᱛᱩᱢᱟ ᱡᱤᱞᱟᱹᱛ ᱟᱠᱟᱱ ᱟᱨ ᱡᱤᱞᱟᱹᱛ ᱛᱮ ᱨᱚᱝᱜᱚᱜ ᱠᱟᱱᱟ ᱟᱫᱚ ᱨᱚᱸᱜᱚᱜ ᱨᱮᱫᱚ ᱪᱮᱫ ᱮᱢ ᱪᱤᱠᱟᱭᱟ ᱚᱱᱟ ᱫᱚ ᱚᱱᱟ ᱨᱮᱜᱮ ᱞᱚᱞᱚᱫᱟᱜ ᱤᱧ ᱫᱩᱞ ᱟᱫᱟ ᱟᱨ ᱵᱮᱥ ᱵᱷᱟᱹᱜᱤ ᱧᱚᱜ ᱤᱧ ᱥᱟᱥᱟᱝ ᱟᱫᱟ ᱢᱤᱫ ᱜᱷᱟᱹᱲᱤᱡ ᱦᱮᱰᱮᱡ ᱠᱟᱛᱮᱫ ᱚᱱᱟ ᱩᱛᱩᱜᱤᱧ ᱯᱷᱮᱰ ᱠᱟᱫᱟ ᱟᱫᱚ ᱡᱚᱡᱚᱢ ᱡᱚᱠᱷᱚᱱ ᱫᱚ ᱚᱠᱚᱭᱴᱟᱜ ᱜᱮ ᱵᱟᱠᱚ ᱠᱩᱥᱤᱭᱟᱜ ᱛᱤᱧᱟᱹ ᱡᱚᱛᱚᱦᱚᱲᱠᱚ ᱢᱮᱱ ᱮᱫᱟ ᱛᱮᱦᱤᱧ ᱫᱚ ᱡᱟᱹᱱᱤᱪ ᱩᱛᱩ ᱫᱚ ᱨᱚᱝᱜᱚ ᱟᱠᱟᱱᱟ ᱟᱨ ᱤᱧᱫᱚ ᱛᱷᱤᱨ ᱠᱟᱛᱮᱫ ᱜᱤᱧ ᱡᱚᱢ ᱮᱫᱟ ᱡᱚᱢ ᱢᱩᱪᱟᱹᱫ ᱵᱟᱲᱟ ᱠᱟᱛᱮᱫ ᱡᱚᱛᱚ ᱦᱚᱲᱤᱧ ᱞᱟᱹᱭ ᱟᱠᱚ ᱠᱟᱱᱟ ᱛᱮᱦᱤᱧ ᱫᱚ ᱜᱟᱯᱟᱞᱢᱟᱨᱟᱣ ᱤᱧ ᱯᱟᱱᱛᱮ ᱞᱮᱱᱛᱮ ᱩᱛᱩ ᱫᱚ ᱛᱷᱚᱲᱟᱧ ᱡᱤᱞᱟᱹᱛ ᱦᱚᱪᱚ ᱞᱮᱫᱟ ᱚᱱᱟᱛᱮ ᱛᱤᱦᱤᱧ ᱫᱚ ᱡᱤᱞᱟᱹᱛ ᱩᱛᱩᱜᱮ ᱡᱚᱢ ᱦᱩᱭᱮᱱ ᱛᱟᱵᱚᱱᱟ ᱱᱚᱝᱠᱟ ᱠᱟᱛᱮᱫ ᱩᱛᱩ ᱡᱤᱞᱟᱹᱛ ᱠᱟᱛᱮᱫ ᱦᱚᱸ ᱤᱧ ᱟᱞᱮᱨᱮᱱ ᱜᱟᱛᱮ ᱠᱚ ᱴᱷᱮᱱᱤᱧ ᱵᱟᱧᱪᱟᱣ ᱞᱮᱱᱟ